ᱟᱞᱮ ᱱᱚᱣᱟ ᱢᱟᱞᱫᱟ ᱨᱮ ᱠᱤᱪᱷᱩ ᱠᱤᱪᱷᱩ ᱥᱚᱨᱠᱟᱨ ᱠᱷᱚᱱ ᱜᱚᱲᱚ ᱥᱚᱯᱚᱦᱚᱫ ᱞᱮ ᱧᱟᱢᱮᱫ ᱠᱟᱱ ᱜᱮᱭᱟ ᱮᱱᱛᱮ ᱨᱮᱦᱚᱸ ᱱᱟᱦᱟᱜ ᱡᱩᱜᱽ ᱨᱮᱱ ᱜᱤᱫᱽᱨᱟᱹ ᱠᱚᱢᱟ ᱥᱮᱨᱚᱠᱚᱢ ᱵᱟᱠᱚ ᱯᱟᱲᱦᱟᱣ ᱞᱟᱹᱜᱤᱫᱚᱜᱼᱟ ᱟᱹᱱᱤᱡ ᱟᱫᱚ ᱡᱟᱜᱽᱜᱮ ᱦᱚᱸᱜᱼᱚᱭ ᱡᱮᱢᱚᱱ ᱤᱥᱠᱩᱞ ᱨᱮᱵᱚᱱ ᱯᱨᱟᱭᱢᱟᱨᱤ ᱨᱮᱵᱚᱱ ᱧᱮᱞᱟ ᱯᱨᱟᱭᱢᱟᱨᱤ ᱤᱥᱠᱩᱞ ᱨᱮ ᱡᱮᱢᱚᱱ ᱧᱟᱢᱚᱜᱼᱟ ᱠᱷᱤᱪᱲᱤ ᱫᱟᱠᱟ ᱠᱚ ᱮᱢᱟ ᱠᱚ ᱠᱟᱱᱟ ᱯᱟᱲᱦᱟᱣᱮᱫ ᱠᱚᱣᱟ ᱠᱚ ᱟᱨ ᱦᱟᱭ ᱤᱥᱠᱩᱞ ᱨᱮᱦᱚᱸ ᱮᱥᱴᱟᱭᱯᱮᱱ ᱠᱚ ᱮᱢᱟᱣᱟᱠᱚ ᱠᱟᱱᱟ ᱟᱨ ᱠᱚᱞᱮᱡᱽ ᱞᱮᱵᱮᱞ ᱨᱮᱦᱚᱸ ᱛᱚ ᱡᱚᱛᱚ ᱫᱤᱜᱽ ᱫᱤᱭᱮ ᱜᱮ ᱜᱚᱲᱚ ᱥᱚᱯᱚᱲᱚ ᱢᱮᱱᱟᱜ ᱨᱮᱦᱚᱸ ᱜᱤᱫᱽᱨᱟᱹ ᱠᱚ ᱯᱟᱲᱦᱟᱜ ᱠᱟᱱ ᱜᱮᱭᱟ ᱟᱨ ᱡᱚᱛᱚ ᱠᱤᱪᱷᱩ ᱜᱮ ᱥᱚᱢᱯᱩᱨᱱᱚ ᱫᱚ ᱥᱚᱨᱠᱟᱨ ᱫᱚ ᱵᱟᱭ ᱵᱚᱦᱚᱱ ᱮᱫᱟ ᱛᱚᱵᱮ ᱚᱱᱮᱠ ᱜᱚᱲᱚ ᱥᱚᱯᱚᱦᱚᱫ ᱮ ᱮᱢᱚᱜ ᱠᱟᱱᱟ ᱚᱱᱟ ᱞᱮᱠᱟᱛᱤᱧ ᱢᱮᱱᱟ ᱨᱮᱸᱜᱮᱡ ᱱᱟᱪᱟᱨ ᱜᱤᱫᱽᱨᱟᱹ ᱫᱚ ᱟᱹᱰᱤ ᱜᱟᱱ ᱜᱮᱠᱚ ᱥᱮᱯᱮᱧ ᱨᱟᱠᱟᱵᱚᱜ ᱠᱟᱱᱟ ᱱᱤᱭᱟᱹ ᱜᱮ ᱤᱧᱟᱹᱜ ᱢᱩᱪᱟᱹᱫ ᱠᱟᱛᱷᱟ ᱫᱚ